ᱤᱧ ᱫᱚ ᱟᱥᱩᱞ ᱡᱮᱹᱞ ᱦᱟᱠᱳ ᱫᱚᱧ ᱠᱩᱥᱤᱣᱟᱠᱚᱣᱟ ᱪᱮᱫᱟᱜ ᱡᱮ ᱩᱱᱠᱩ ᱫᱚ ᱟᱢᱟᱜ ᱠᱩᱥᱤ ᱞᱮᱠᱟ ᱡᱚᱠᱷᱚᱱᱼᱛᱚᱠᱷᱚᱱᱮᱢ ᱡᱚᱢ ᱫᱟᱲᱮᱣᱟᱠᱚᱣᱟ ᱟᱨ ᱡᱮᱞ ᱦᱟᱠᱳ ᱫᱚᱦᱚ ᱫᱚ ᱵᱟᱹᱧ ᱠᱷᱚᱡᱽ ᱠᱟᱱᱟ ᱢᱮᱱᱠᱷᱟᱱ ᱩᱱᱠᱩ ᱫᱚ ᱡᱟᱹᱥᱛᱤ ᱜᱮ ᱡᱟᱱᱩᱢᱟᱱᱟᱜ ᱦᱟᱠᱳ ᱠᱟᱱᱟ ᱠᱚ ᱟᱢ ᱡᱚᱠᱷᱚᱱᱼᱛᱚᱠᱷᱚᱱ ᱵᱟᱢ ᱥᱟᱵ ᱫᱟᱲᱮᱣᱟᱭᱟ ᱟᱢᱟᱜ ᱠᱩᱥᱤ ᱞᱮᱠᱟ ᱚᱱᱟᱛᱮ ᱤᱧ ᱫᱚ ᱵᱟᱹᱧ ᱠᱩᱥᱤᱭᱟᱠᱚᱣᱟ